ᱦᱮᱞᱳ ᱡᱚᱦᱟᱨᱜᱮ ᱤᱧ ᱡᱩᱭᱮᱞᱟᱨᱤ ᱫᱚᱠᱟᱱ ᱠᱷᱚᱡ ᱤᱧ ᱞᱟᱹᱭᱫᱟ ᱚᱠᱚᱭ ᱠᱟᱱᱟᱢ ᱚᱻ ᱞᱟᱹᱭᱢᱮ ᱪᱮᱫ ᱮᱢ ᱞᱟᱹᱭᱫᱟ ᱚᱻ ᱤᱧᱟᱹᱜ ᱫᱚᱠᱟᱱ ᱨᱮᱱᱟᱜ ᱡᱚᱛᱚ ᱠᱚᱜᱮ ᱢᱮᱱᱟᱜᱼᱟ ᱥᱟᱡᱟᱣ ᱨᱮᱱᱟᱜ ᱤᱭᱟᱹ ᱨᱮᱱᱟᱜ ᱟᱝᱴᱷᱤ ᱡᱟᱸᱜᱟ ᱨᱮᱱᱟᱜ ᱟᱝᱴᱷᱤ ᱡᱟᱝᱜᱟ ᱨᱮ ᱦᱚᱨᱚᱜᱼᱟᱜ ᱞᱩᱛᱩᱨ ᱨᱮᱱᱟᱜ ᱢᱟᱞᱟ ᱠᱚ ᱦᱚᱴᱚᱜ ᱨᱮᱱᱟᱜ ᱢᱟᱞᱟ ᱠᱚᱦᱚᱸ ᱢᱮᱱᱟᱜᱼᱟ ᱟᱫᱚ ᱟᱢᱫᱚ ᱪᱮᱫ ᱞᱟᱜᱟᱣᱟᱢᱟ ᱚᱻ ᱚᱱᱟᱢᱟ ᱵᱟᱹᱱᱩᱜ ᱦᱟᱛᱟᱲ ᱜᱮ ᱛᱚ ᱵᱟᱭᱱᱟ ᱫᱚᱦᱚ ᱞᱮᱠᱷᱟᱡ ᱚᱰᱟᱨ ᱠᱟᱛᱮᱧ ᱤᱧ ᱟᱹᱜᱩ ᱦᱚᱪᱚ ᱠᱮᱭᱟ ᱚᱻ ᱟᱢᱫᱚ ᱛᱤᱱᱟᱹᱜ ᱫᱤᱱᱨᱮ ᱞᱟᱜᱟᱣᱟᱢ ᱠᱮᱭᱟ ᱚᱱᱟ ᱦᱤᱥᱟᱹᱵᱛᱤᱧ ᱵᱟᱭᱱᱟ ᱠᱮᱭᱟ ᱚᱻ ᱛᱟᱦᱚᱞᱮ ᱚᱰᱟᱨ ᱮᱢ ᱦᱩᱭᱩᱜᱼᱟ ᱚᱱᱟ ᱞᱟᱹᱜᱤᱫ ᱠᱤᱪᱷᱩ ᱴᱟᱠᱟ ᱵᱟᱭᱱᱟ ᱫᱚᱦᱚ ᱦᱟᱛᱟᱲ ᱦᱮᱸ ᱡᱚᱛᱚ ᱤᱱᱴᱟᱨᱱᱮᱴ ᱵᱮᱝᱠᱤᱝ ᱢᱮᱱᱟᱜᱼᱟ ᱜᱩᱜᱳᱞ ᱯᱮ ᱯᱷᱳᱱ ᱯᱮ ᱟᱫᱚ ᱛᱤᱥ ᱦᱮᱸ ᱢᱤᱫ ᱫᱩᱭ ᱥᱚ ᱠᱳᱞ ᱦᱟᱛᱟᱲ ᱠᱟᱜ ᱢᱮ ᱟᱨ ᱛᱤᱥ ᱦᱤᱞᱳᱜᱼᱮᱢ ᱱᱮᱸᱰᱟᱭᱮᱫᱟ ᱦᱤᱡᱩᱜ ᱞᱟᱹᱜᱤᱫ ᱚᱱᱟ ᱦᱤᱥᱟᱹᱵ ᱛᱤᱧ ᱞᱟᱹᱭ ᱟᱢᱟ ᱯᱷᱳᱱ ᱠᱟᱛᱮᱫ ᱟᱪᱪᱷᱟ ᱴᱷᱤᱠ ᱜᱮᱭᱟ ᱛᱤᱸᱥ ᱞᱮ ᱦᱤᱡᱩᱜ ᱠᱟᱱᱟ ᱚᱱᱟ ᱞᱟᱦᱟ ᱫᱚ ᱟᱞᱚᱢ ᱦᱤᱡᱩᱜᱼᱟ ᱤᱧ ᱯᱷᱳᱱ ᱠᱟᱛᱮᱫ ᱤᱧ ᱵᱟᱲᱟᱭ ᱦᱚᱪᱚ ᱢᱮᱭᱟ ᱢᱟ ᱟᱪᱪᱷᱟ ᱡᱚᱦᱟᱨ ᱜᱮ